ᱥᱴᱳᱱ ᱢᱩᱫᱨᱟ ᱫᱷᱤᱨᱤ ᱡᱟᱣᱨᱟ ᱨᱮᱱ ᱥᱮᱪᱮᱫᱟᱱ ᱜᱚᱱᱚᱝ ᱫᱚ ᱟᱹᱰᱤ ᱜᱟᱱ ᱜᱮ ᱢᱮᱱᱟᱜ ᱟᱠᱟᱫᱟ ᱱᱚᱣᱟ ᱡᱟᱣᱨᱟ ᱠᱟᱹᱢᱤ ᱠᱷᱚᱱ ᱫᱚ ᱤᱧᱟᱹᱜ ᱫᱚ ᱚᱱᱟ ᱨᱮᱭᱟᱜ ᱜᱚᱱᱚᱝ ᱛᱤᱱᱟᱹᱜ ᱢᱟᱨᱟᱝ ᱼᱟ ᱟᱨ ᱦᱟᱯᱮᱱ ᱫᱤᱱ ᱨᱮ ᱚᱱᱟ ᱵᱟᱲᱟᱭ ᱛᱟᱭᱚᱢ ᱨᱮᱭᱟᱜ ᱛᱤᱱᱟᱹᱜ ᱤᱧ ᱨᱤᱠᱟᱹᱭᱟ